ᱟᱵᱚ ᱞᱩᱛᱩᱨ ᱨᱮ ᱡᱟᱦᱟᱸ ᱦᱚᱨᱚᱜ ᱟᱜ ᱵᱚᱱ ᱦᱚᱨᱚᱜ ᱮᱫᱟ ᱚᱱᱟᱫᱚ ᱞᱟᱹᱴᱩ ᱠᱟᱛᱮᱫ ᱦᱚᱨᱚᱜ ᱞᱮᱠᱷᱟᱡ ᱜᱮ ᱵᱷᱟᱹᱜᱤ ᱦᱩᱭᱩᱜᱼᱟ ᱠᱟᱨᱚᱱ ᱠᱟᱹᱴᱤᱡ ᱜᱤᱫᱽᱨᱟᱹ ᱨᱮ ᱡᱩᱫᱤ ᱠᱟᱹᱴᱤᱡ ᱠᱷᱚᱡ ᱠᱚ ᱦᱚᱨᱚᱜᱟ ᱛᱳ ᱞᱩᱛᱩᱨ ᱨᱮᱭᱟᱜ ᱡᱟᱦᱟᱸ ᱵᱚᱱ ᱦᱚᱨᱚᱜ ᱮᱫᱟ ᱚᱱᱟᱠᱚ ᱵᱷᱩᱜᱟᱹᱜ ᱞᱟᱹᱴᱩ ᱦᱩᱭ ᱫᱟᱲᱮᱭᱟᱜᱼᱟ ᱟᱨ ᱥᱟᱛᱷᱮ ᱞᱩᱛᱩᱨ ᱪᱷᱤᱸᱲᱟᱹᱣ ᱦᱚᱸ ᱦᱩᱭ ᱫᱟᱲᱮᱭᱟᱜᱼᱟ ᱥᱟᱶ ᱥᱟᱶᱛᱮ ᱞᱟᱹᱴᱩ ᱦᱚᱲ ᱦᱚᱸ ᱚᱱᱟ ᱪᱟᱢᱲᱟ ᱦᱚᱸ ᱯᱟᱛᱞᱟ ᱪᱟᱵᱟᱜ ᱠᱟᱱᱟ ᱟᱨ ᱥᱟᱶᱛᱮ ᱞᱩᱛᱩᱨ ᱨᱮᱭᱟᱜ ᱦᱚᱸ ᱚᱱᱮᱠ ᱥᱚᱢᱚᱭ ᱟᱭᱢᱟ ᱨᱚᱠᱚᱢ ᱥᱚᱢᱚᱥᱥᱟ ᱧᱮᱞᱚᱜᱼᱟ ᱚᱠᱟ ᱡᱚᱠᱷᱚᱱ ᱫᱚ ᱵᱟᱭ ᱫᱷᱟᱨᱟᱣ ᱞᱮᱠᱷᱟᱡ ᱛᱚᱠᱷᱚᱱ ᱫᱚ ᱞᱩᱛᱩᱨ ᱵᱷᱩᱜᱟᱹᱜ ᱨᱮ ᱜᱷᱟᱣ ᱦᱚᱸ ᱦᱩᱭ ᱫᱟᱲᱮᱭᱟᱜᱼᱟ ᱚᱱᱟ ᱠᱷᱟᱹᱛᱤᱨ ᱛᱮ ᱵᱟᱝ ᱦᱚᱨᱚᱜ ᱞᱮᱠᱷᱟᱡ ᱦᱚᱸ ᱪᱟᱞᱟᱜ ᱜᱮᱭᱟ